ᱟᱵᱚ ᱵᱚᱱ ᱵᱟᱰᱟᱭᱟ ᱫᱷᱟᱹᱨᱛᱤ ᱟᱨ ᱥᱮᱨᱢᱟ ᱫᱷᱟᱹᱨᱛᱤ ᱛᱤᱱᱟᱹᱜ ᱥᱮᱬᱟᱣᱟ ᱥᱮᱨᱢᱟ ᱦᱚᱸ ᱩᱱᱟᱹᱜ ᱥᱮᱬᱟ ᱜᱮᱭᱟ ᱥᱮᱨᱢᱟ ᱨᱮᱭᱟᱜ ᱥᱤᱢᱟᱹ ᱵᱟᱹᱱᱩᱜ ᱟᱱᱟᱜ ᱫᱷᱟᱹᱨᱛᱤ ᱨᱮᱱᱟᱜ ᱦᱚᱸ ᱥᱤᱢᱟᱹ ᱵᱟᱹᱱᱩᱜ ᱟᱱᱟᱜ ᱥᱮᱨᱢᱟ ᱨᱮ ᱤᱯᱤᱞᱼᱮᱸᱜᱮᱞ ᱡᱟᱦᱟᱸ ᱞᱮᱠᱟ ᱢᱮᱱᱟᱜ ᱠᱚᱣᱟ ᱛᱤᱱᱟᱹᱜ ᱪᱚ ᱥᱟᱺᱜᱤᱧᱟ ᱠᱚ ᱩᱱᱠᱩᱣᱟᱜ ᱵᱷᱤᱛᱨᱤ ᱛᱤᱱᱟᱹᱜ ᱪᱚ ᱥᱟᱺᱜᱤᱧ ᱨᱮ ᱢᱮᱱᱟᱜ ᱠᱚᱣᱟ ᱚᱱᱟ ᱨᱮᱱᱟᱜ ᱛᱩᱭᱞᱟᱹ ᱯᱟᱹᱭᱞᱟᱹ ᱵᱟᱹᱱᱩᱜ ᱟᱱᱟ ᱢᱮᱱᱠᱷᱟᱱ ᱛᱤᱱᱟᱹᱜ ᱠᱚ ᱥᱮᱬᱟᱣᱟ ᱚᱱᱟ ᱨᱮᱱᱟᱜ ᱦᱚᱸ ᱛᱩᱩᱭᱞᱟᱹ ᱯᱟᱹᱭᱞᱟᱹ ᱵᱟᱹᱱᱩᱜᱼᱟ ᱫᱷᱟᱹᱨᱛᱤ ᱨᱮ ᱫᱷᱟᱹᱨᱛᱤ ᱦᱚᱸ ᱛᱤᱱᱟᱹᱜ ᱥᱮᱬᱟᱣᱟᱭ ᱤᱯᱤᱞ ᱮᱸᱜᱮᱞ ᱚᱱᱟ ᱠᱷᱚᱱ ᱯᱟᱞᱮᱱ ᱠᱚ ᱥᱮᱬᱟ ᱜᱮᱭᱟ ᱢᱮᱱᱠᱷᱟᱱ ᱢᱚᱦᱟ ᱡᱮᱜᱮᱫ ᱫᱚ ᱢᱚᱦᱟ ᱫᱤᱥᱚᱢ ᱫᱚ ᱟᱨ ᱚᱱᱟ ᱫᱤᱥᱚᱢᱼᱫᱤᱥᱚᱢ ᱵᱷᱤᱛᱨᱤ ᱨᱮ ᱢᱚᱦᱟ ᱫᱤᱥᱚᱢ ᱦᱚᱸ ᱢᱮᱱᱟᱦᱼᱟ ᱚᱱᱟᱫᱚ ᱛᱤᱱᱟᱹᱜ ᱦᱩᱰᱤᱧ ᱫᱤᱥᱚᱢ ᱨᱮ ᱢᱮᱱᱟᱜᱼᱟ ᱟᱨ ᱢᱚᱦᱟᱫᱤᱥᱚᱢ ᱦᱚᱸ ᱢᱮᱱᱟᱜᱼᱟ ᱢᱚᱦᱟ ᱫᱤᱥᱚᱢ ᱛᱤᱱᱟᱹᱜ ᱥᱮᱬᱟᱣᱟ ᱩᱱᱟᱹᱜ ᱜᱮ ᱦᱚᱲᱠᱚ ᱰᱷᱮᱨᱟ ᱟᱨ ᱥᱮᱨᱢᱟ ᱨᱮᱦᱚᱸ ᱤᱯᱤᱞ ᱛᱤᱱᱟᱹᱜ ᱥᱮᱬᱟᱣᱟ ᱥᱮᱨᱢᱟ ᱤᱯᱤᱞ ᱦᱚᱸ ᱩᱱᱟᱹᱜ ᱜᱮᱠᱚ ᱥᱮᱬᱟᱣᱟ ᱤᱯᱤᱞᱟᱜ ᱫᱚ ᱢᱮᱱᱠᱷᱟᱱ ᱟᱠᱚᱣᱟᱜ ᱛᱟᱨᱟᱥ ᱢᱮᱱᱟᱜᱼᱟ ᱟᱠᱚ ᱛᱮᱠᱚ ᱢᱟᱨᱥᱟᱞᱚᱜ ᱠᱟᱱᱟ ᱢᱮᱱᱠᱷᱟᱱ ᱥᱮᱨᱢᱟ ᱠᱷᱚᱱᱟᱜ ᱯᱟᱞᱮᱱ ᱪᱚᱴᱨᱮ ᱢᱮᱱᱟᱜ ᱠᱚ ᱛᱮᱜᱮ ᱟᱵᱚ ᱫᱷᱟᱹᱨᱛᱤ ᱫᱚ ᱵᱟᱝᱠᱚ ᱢᱟᱨᱥᱟᱞ ᱫᱟᱲᱮᱭᱟᱜ ᱠᱟᱱᱟ ᱩᱱᱠᱩ ᱠᱷᱚᱱᱟᱜ ᱯᱟᱞᱮᱱ ᱞᱟᱛᱟᱨ ᱨᱮ ᱢᱮᱱᱟᱭᱟ ᱪᱟᱸᱫᱚ ᱪᱟᱸᱫᱳ ᱵᱚᱸᱜᱟ ᱩᱱᱤ ᱛᱮᱜᱮ ᱫᱷᱟᱹᱨᱛᱤ ᱫᱚᱭ ᱢᱟᱨᱟᱞᱮᱫᱼᱟ ᱮᱱᱠᱷᱟᱱ ᱢᱚᱦᱟᱫᱤᱥᱚᱢ ᱢᱚᱦᱟᱫᱤᱥᱚᱢ ᱦᱚᱸ ᱚᱱᱠᱟᱜᱮ ᱟᱠᱚ ᱫᱤᱥᱚᱢ ᱨᱮᱫᱚ ᱟᱵᱚᱣᱟᱜ ᱡᱟᱦᱟᱸ ᱮᱥᱤᱭᱟ ᱢᱚᱦᱟ ᱫᱤᱥᱚᱢ ᱢᱮᱱᱟᱜᱼᱟ ᱚᱱᱟ ᱫᱤᱥᱚᱢ ᱵᱷᱤᱛᱨᱤ ᱨᱮ ᱫᱤᱥᱚᱢᱼᱫᱤᱥᱚᱢ ᱵᱷᱤᱛᱨᱤ ᱨᱮ ᱥᱮᱨᱢᱟ ᱫᱤᱥᱚᱢ ᱦᱚᱸ ᱢᱮᱱᱟᱜᱼᱟ ᱚᱱᱟ ᱫᱤᱥᱚᱢ ᱨᱮᱫᱚ ᱞᱮᱠᱟᱱ ᱞᱮᱠᱟᱱ ᱫᱤᱥᱚᱢ ᱢᱮᱱᱟᱜᱼᱟ ᱚᱱᱮ ᱚᱸᱰᱮ ᱠᱷᱚᱱᱟᱜ ᱟᱹᱰᱤ ᱞᱮᱠᱟᱱᱟᱜ ᱡᱤᱱᱤᱥ ᱡᱟᱦᱟᱸ ᱛᱤᱱᱟᱹᱜ ᱵᱚᱱ ᱧᱟᱢᱟ ᱫᱤᱥᱚᱢ ᱠᱷᱚᱱᱟᱜ ᱚᱱᱟ ᱫᱤᱥᱚᱢ

ᱮᱱᱠᱷᱟᱱ ᱥᱮ ᱢᱚᱦᱟ ᱫᱤᱥᱚᱢ ᱠᱷᱚᱱ ᱫᱚ ᱟᱵᱚ ᱫᱚ ᱵᱟᱝᱵᱚᱱ ᱥᱟᱦᱟᱡᱡᱚ ᱫᱟᱲᱮᱭᱟᱜᱼᱟ ᱵᱟᱵᱚᱱ ᱧᱟᱢᱟ ᱥᱟᱦᱟᱡᱡᱚ ᱫᱚ ᱚᱱᱠᱟᱜᱮ ᱤᱯᱤᱞ ᱦᱚᱸ ᱪᱟᱸᱫᱳ ᱴᱷᱮᱱ ᱠᱷᱚᱱ ᱫᱚ ᱛᱟᱨᱟᱥ ᱟᱠᱚ ᱫᱚ ᱵᱟᱠᱚ ᱧᱟᱢᱟ ᱪᱮ ᱤᱯᱤᱞ ᱴᱷᱮᱱ ᱠᱷᱚᱱᱟᱜ ᱛᱟᱨᱟᱥ ᱟᱠᱚ ᱫᱚ ᱵᱟᱝᱠᱚ ᱧᱟᱢᱟ ᱪᱟᱸᱫᱳᱣᱟᱜ ᱛᱟᱨᱟᱥ ᱛᱮᱫᱚ ᱜᱨᱚᱦᱚ ᱠᱚ ᱜᱨᱚᱦᱚ ᱜᱮ ᱢᱮᱱᱫᱚ ᱮᱸᱜᱮᱞ ᱠᱚ ᱛᱟᱨᱟᱥᱚᱜᱼᱟ ᱟᱨ ᱤᱯᱤᱞ ᱫᱚ ᱵᱟᱝᱠᱚ ᱛᱟᱨᱟᱥᱚᱜᱼᱟ ᱚᱱᱟᱜᱮ ᱢᱚᱦᱟ ᱫᱤᱥᱚᱢ ᱛᱮᱫᱚ ᱟᱵᱚ ᱟᱵᱚ ᱫᱚ ᱵᱟᱝᱵᱚᱱ ᱧᱟᱢᱟ ᱥᱩᱵᱤᱫᱷᱟ ᱟᱵᱚᱣᱟᱜ ᱫᱤᱥᱚᱢ ᱨᱮ ᱟᱵᱚᱭᱤᱡᱽ ᱡᱟᱦᱟᱸᱭ ᱨᱟᱡᱟ ᱢᱮᱱᱟᱭᱟ ᱩᱱᱤ ᱫᱳᱣᱟᱨᱟ ᱛᱮᱜᱮ ᱟᱵᱚ ᱫᱚ ᱥᱩᱵᱤᱫᱷᱟ ᱵᱚᱱ ᱧᱟᱢᱟ ᱢᱚᱦᱟ ᱫᱤᱥᱚᱢ ᱨᱮᱫᱚ ᱟᱠᱚᱣᱟᱜ ᱥᱩᱵᱤᱫᱷᱟ ᱟᱠᱚ ᱛᱮᱜᱮ ᱠᱚ ᱯᱩᱨᱟᱹ ᱠᱚ ᱧᱟᱢᱟ ᱚᱱᱠᱟᱜᱮ ᱤᱯᱤᱞ ᱨᱮᱦᱚᱸ ᱤᱯᱤᱞ ᱴᱷᱮᱱ ᱦᱚᱸ ᱟᱠᱚᱣᱟᱜ ᱛᱟᱨᱟᱥ ᱫᱚ ᱟᱠᱚ ᱴᱷᱮᱱ ᱜᱮ ᱛᱟᱦᱮᱱᱟ ᱟᱨ ᱪᱟᱸᱫᱳᱣᱟᱜ ᱛᱟᱨᱟᱥ ᱫᱚ ᱟᱠᱚ ᱫᱚ ᱵᱟᱝᱠᱚ ᱛᱟᱨᱟᱥᱚᱜᱼᱟ ᱱᱚᱣᱟ ᱟᱵᱚ ᱱᱚᱣᱟ ᱯᱚᱛᱚᱵ ᱠᱷᱚᱱ ᱱᱚᱣᱟ ᱥᱟᱛᱟᱢ ᱠᱷᱚᱱ ᱱᱚᱣᱟ ᱜᱮᱵᱚᱱ ᱥᱮᱪᱮᱫᱚᱜᱼᱟ ᱡᱮ ᱤᱯᱤᱞ ᱛᱟᱨᱟᱥ ᱛᱮ ᱫᱷᱟᱹᱨᱛᱤ ᱵᱟᱭ ᱢᱟᱨᱥᱟᱞ ᱫᱟᱲᱮᱭᱟᱜᱼᱟ ᱪᱮ ᱢᱚᱦᱟ ᱫᱤᱥᱚᱢ ᱛᱮ ᱟᱵᱚ ᱫᱤᱥᱚᱢ ᱵᱟᱭ ᱢᱟᱨᱥᱟᱞᱚᱜᱼᱟ ᱟᱵᱚ ᱫᱤᱥᱚᱢ ᱨᱮᱱᱟᱜ ᱢᱟᱨᱥᱟᱞ ᱞᱟᱹᱜᱤᱫ ᱫᱚ ᱟᱵᱚ ᱜᱮ ᱦᱩᱭ ᱟᱵᱚᱱ ᱟᱵᱚ ᱜᱮ ᱠᱷᱟᱴᱟᱣ ᱦᱩᱭ ᱟᱵᱚᱱᱟ ᱚᱱᱠᱟᱜᱮ ᱤᱯᱤᱞ ᱮᱸᱜᱮᱞ ᱤᱯᱤᱞ ᱛᱮᱫᱚ ᱪᱟᱸᱫᱳ ᱦᱚᱸᱵᱟᱭ ᱢᱟᱨᱥᱟᱞᱚᱜᱼᱟ ᱥᱮ ᱪᱟᱸᱫᱳᱣᱟᱜ ᱛᱟᱨᱟᱥ ᱛᱮᱫᱚ ᱤᱯᱤᱞ ᱵᱟᱝᱠᱚ ᱢᱟᱨᱥᱟᱞᱚᱜᱼᱟ ᱟᱠᱚᱣᱟᱜ ᱱᱤᱡᱮᱨᱼᱱᱤᱡᱮᱨ ᱱᱤᱡᱮᱨᱼᱱᱤᱡᱮᱨ ᱛᱟᱨᱟᱥ ᱜᱮ ᱢᱮᱱᱟᱜᱼᱟ ᱚᱱᱠᱟᱜᱮ ᱟᱵᱚᱦᱚᱸ ᱢᱚᱦᱟ ᱢᱚᱦᱟ ᱫᱤᱥᱚᱢ ᱛᱮᱫᱚ ᱟᱵᱚ ᱵᱟᱝᱵᱚᱱ ᱫᱤᱥᱚᱢᱚᱜᱼᱟ ᱟᱵᱚᱣᱟᱜ ᱫᱤᱥᱚᱢ ᱨᱮ ᱟᱵᱚᱣᱟᱜ ᱡᱟᱦᱟᱸ ᱞᱮᱠᱟ ᱞᱟᱭᱼᱞᱟᱠᱪᱟᱨ ᱟᱹᱨᱤᱪᱟᱹᱞᱤ ᱢᱮᱱᱟᱜᱼᱟ ᱚᱱᱠᱟᱜᱮ ᱟᱵᱚ ᱵᱚᱱ ᱟᱵᱚ ᱛᱮᱜᱮ ᱵᱚᱱ ᱥᱮᱬᱟᱭᱟ ᱟᱵᱚ ᱱᱚᱣᱟ ᱥᱟᱛᱟᱢ ᱠᱷᱚᱱᱫᱚ ᱱᱚᱣᱟ ᱵᱚᱱ ᱪᱮᱫ ᱵᱟᱲᱟᱭ ᱫᱟᱲᱮᱭᱟᱜᱼᱟ ᱡᱮ ᱤᱯᱤᱞᱟᱜ ᱛᱟᱨᱟᱥ ᱡᱟᱦᱟᱸ ᱞᱮᱠᱟ ᱟᱡ ᱛᱮ ᱛᱟᱨᱟᱥᱚᱜᱼᱟ ᱟᱡ ᱛᱮ ᱢᱟᱨᱥᱟᱞᱚᱜ ᱠᱟᱱᱟᱭ ᱫᱷᱟᱹᱨᱛᱤ ᱵᱟᱭ ᱢᱟᱨᱥᱟᱞ ᱫᱟᱲᱮᱭᱟᱜ ᱠᱟᱱᱟ ᱢᱚᱦᱟᱫᱮᱥ ᱠᱷᱚᱱ ᱦᱚᱸ ᱢᱚᱦᱟ ᱫᱤᱥᱚᱢ ᱠᱷᱚᱱ ᱦᱚᱸ ᱟᱡᱛᱮ ᱟᱡᱟᱜ ᱛᱮᱫᱚ ᱟᱵᱚ ᱵᱟᱵᱚᱱ ᱥᱮᱬᱟᱜᱼᱟ ᱟᱵᱚᱣᱟᱜ ᱛᱮ ᱟᱵᱚ ᱵᱚᱱ ᱥᱮᱬᱟᱭᱟ ᱟᱵᱚ ᱵᱚᱱ